ᱤᱧ ᱫᱚ ᱦᱩᱰᱤᱧ ᱵᱤᱫᱟᱹᱞ ᱨᱮᱫᱚ ᱵᱟᱵᱟᱭ ᱛᱟᱦᱮᱸ ᱠᱟᱱᱟ ᱥᱮ ᱭᱩᱭ ᱛᱟᱦᱮᱸ ᱠᱟᱱᱟ ᱩᱱᱠᱤᱱ ᱴᱷᱮᱱ ᱠᱷᱚᱱᱟᱜ ᱚᱞᱚᱜ ᱯᱟᱲᱦᱟᱣ ᱥᱮ ᱚᱠᱠᱷᱚᱨ ᱪᱤᱱᱦᱟᱹᱣ ᱠᱚᱫᱚ ᱩᱱᱠᱤᱱ ᱴᱷᱮᱱ ᱠᱷᱚᱱᱟᱜ ᱜᱤᱧ ᱥᱮᱬᱟᱣ ᱠᱟᱫᱟ ᱟᱨ ᱤᱱᱟᱹ ᱛᱟᱭᱚᱢ ᱫᱚ ᱟᱞᱮ ᱟᱛᱳ ᱥᱳᱨ ᱨᱮᱱᱟᱜ ᱠᱟᱹᱴᱤᱡ ᱤᱥᱠᱩᱞ ᱨᱮᱠᱤᱱ ᱵᱷᱚᱨᱛᱤ ᱠᱤᱫᱤᱧᱟ ᱛᱚ ᱚᱸᱰᱮ ᱯᱩᱱ ᱪᱟᱱᱟᱪ ᱦᱟᱹᱵᱤᱡ ᱤᱧ ᱯᱟᱲᱦᱟᱣ ᱞᱮᱱᱟ ᱤᱱᱟᱹ ᱛᱟᱭᱚᱢ ᱫᱚ ᱯᱩᱱ ᱪᱟᱱᱟᱪ ᱡᱚᱠᱷᱚᱱ ᱢᱟᱱᱮ ᱯᱩᱨᱟᱹᱣ ᱮᱱᱟ ᱤᱱᱟᱹ ᱛᱟᱭᱚᱢ ᱟᱨᱦᱚᱸ ᱟᱞᱮ ᱟᱛᱳ ᱠᱷᱚᱱᱟᱜ ᱠᱟᱹᱴᱤᱡ ᱥᱟᱦᱟᱨᱮ ᱟᱞᱮᱭᱟᱝ ᱟᱛᱳ ᱠᱷᱚᱱ ᱦᱮᱸ ᱠᱟᱹᱴᱤᱡ ᱥᱟᱦᱟᱨᱮ ᱚᱸᱰᱮ ᱫᱚ ᱢᱟᱱᱮ ᱪᱮᱫ ᱠᱚ ᱞᱟᱹᱭᱟ ᱢᱚᱬᱮ ᱪᱟᱱᱟᱪ ᱠᱷᱚᱱᱟᱜ ᱠᱚ ᱦᱟᱛᱟᱣ ᱠᱚᱣᱟ ᱛᱚ ᱚᱸᱰᱮ ᱠᱤᱱ ᱵᱷᱚᱨᱛᱤ ᱠᱤᱫᱤᱧᱟᱹ ᱚᱸᱰᱮ ᱫᱚ ᱯᱟᱲᱦᱟᱣ ᱦᱩᱭᱱᱟ ᱜᱮᱞ ᱪᱟᱱᱟᱪ ᱦᱟᱹᱵᱤᱡ ᱜᱮᱞ ᱪᱟᱱᱟᱪ ᱦᱟᱹᱵᱤᱡ ᱤᱱᱟᱹ ᱛᱟᱭᱚᱢ ᱟᱨᱦᱚᱸ ᱢᱤᱫᱴᱮᱱ ᱤᱥᱠᱩᱞ ᱨᱮᱠᱤᱱ ᱵᱷᱚᱨᱛᱤ ᱠᱤᱫᱤᱧᱟ ᱞᱟᱦᱟ ᱨᱮᱱᱟᱜ ᱞᱟᱦᱟ ᱡᱟᱦᱟᱸ ᱤᱥᱠᱩᱞ ᱨᱤᱧ ᱵᱷᱚᱨᱛᱤ ᱞᱮᱱᱟ ᱛᱚ ᱚᱸᱰᱮ ᱫᱚ ᱜᱮᱞ ᱪᱟᱱᱟᱪ ᱦᱟᱹᱵᱤᱡ ᱛᱟᱦᱮᱸ ᱠᱟᱱᱟ ᱛᱟᱦᱚᱞᱮ ᱤᱱᱟᱹ ᱯᱚᱨᱮ ᱫᱚ ᱟᱨᱦᱚᱸ ᱜᱮᱵᱟᱨ ᱪᱟᱱᱟᱪ ᱫᱚ ᱮᱴᱟᱜ ᱤᱥᱠᱩᱞ ᱨᱮ ᱵᱷᱚᱨᱛᱤ ᱦᱩᱭᱱᱟ ᱤᱱᱟᱹ ᱛᱟᱭᱚᱢ ᱚᱸᱰᱮ ᱦᱟᱭᱟᱨ ᱥᱮᱠᱮᱱᱰᱟᱨᱤ ᱠᱚᱢᱯᱤᱞᱤᱴ ᱠᱟᱛᱮᱜ ᱟᱫᱚ ᱠᱚᱞᱮᱡᱽ ᱨᱮ ᱵᱷᱚᱨᱛᱤ ᱦᱩᱭᱱᱟ ᱠᱚᱞᱮᱡᱽ ᱨᱮ ᱦᱚᱸ ᱯᱮ ᱥᱮᱨᱢᱟ ᱯᱟᱲᱦᱟᱣ ᱦᱩᱭ ᱱᱟ ᱜᱨᱮᱡᱩᱭᱮᱥᱮᱱ ᱠᱚᱢᱯᱤᱞᱤᱴ ᱦᱩᱭ ᱠᱟᱱᱟ ᱛᱚ ᱱᱤᱭᱟᱹ ᱡᱟᱦᱟᱸ ᱯᱟᱲᱦᱟᱣ ᱢᱩᱫᱽᱨᱮ ᱤᱧᱟᱹᱜ ᱫᱚ ᱢᱟᱱᱮ ᱪᱮᱫ ᱤᱧ ᱞᱟᱹᱭᱟ ᱡᱟᱹᱥᱛᱤ ᱠᱟᱭᱛᱮ ᱫᱚ ᱡᱟᱦᱟᱸ ᱫᱚᱵᱚᱱ ᱢᱮᱛᱟᱜ ᱠᱟᱱ ᱯᱨᱟᱭᱵᱷᱮᱴ ᱥᱮ ᱴᱤᱭᱩᱥᱚᱱᱤ ᱚᱱᱟ ᱠᱚᱫᱚ ᱤᱧᱟᱹᱜ ᱫᱚ ᱵᱟᱝ ᱛᱟᱦᱮᱸ ᱠᱟᱱᱟ ᱥᱮ ᱭᱩ ᱵᱟᱵᱟ ᱵᱟᱝ ᱠᱤᱱ ᱮᱢ ᱫᱟᱲᱮ ᱠᱟᱣ ᱫᱤᱧᱟ ᱛᱚ ᱱᱤᱝᱠᱟᱹ ᱜᱮ ᱠᱤᱪᱷᱩ ᱫᱚ ᱟᱨᱠᱤ ᱚᱞᱚᱜ ᱯᱟᱲᱦᱟᱜ ᱨᱮ ᱟᱱᱟᱴ ᱫᱚ ᱦᱩᱭ ᱟᱠᱟᱱ ᱜᱮᱭᱟ ᱟᱫᱚ ᱛᱟᱹᱣ ᱨᱮᱦᱚᱸ ᱱᱤᱡᱮᱨᱟᱜ ᱢᱚᱱᱮ ᱨᱮᱱᱟᱜ ᱡᱳᱨ ᱛᱮᱜᱮ ᱚᱞᱚᱜ ᱯᱟᱲᱦᱟᱜ ᱦᱚᱸ ᱚᱞᱚᱜ ᱯᱟᱲᱦᱟᱜ ᱥᱮᱬᱟ ᱦᱩᱭ ᱠᱟᱱᱟ ᱱᱤᱛ ᱦᱟᱹᱵᱤᱡ ᱛᱮ ᱟᱫᱚ ᱱᱤᱛᱚᱜ ᱫᱚᱦᱟᱜ ᱜᱨᱮᱡᱩᱭᱮᱥᱮᱱ ᱠᱚᱢᱯᱤᱞᱤᱴ ᱠᱟᱛᱮᱜ ᱜᱮ ᱟᱫᱚ ᱚᱲᱟᱜ ᱨᱮᱜᱮ ᱢᱤᱱᱟᱹᱧᱟ ᱟᱫᱚ ᱪᱮᱫᱦᱚᱸ ᱪᱟ ᱠᱨᱤ ᱵᱟᱠᱨᱤ ᱠᱚᱫᱚ ᱵᱟᱝ ᱦᱩᱭ ᱠᱟᱱᱟ ᱟᱨ ᱱᱚᱰᱮ ᱟᱵᱚ ᱡᱟᱦᱟᱸ ᱢᱤᱫᱴᱮᱱ ᱟᱵᱚ ᱥᱟᱱᱛᱟᱲ ᱠᱚ ᱞᱟᱹᱜᱤᱫ ᱡᱟᱦᱟᱸ ᱟᱵᱚᱣᱟᱜ ᱥᱟᱱᱛᱟᱲ ᱯᱟᱹᱨᱤᱥᱛᱮ ᱚᱞᱚᱜ ᱯᱟᱲᱦᱟᱜ ᱞᱟᱹᱜᱤᱫ ᱡᱟᱦᱟᱸ ᱢᱤᱫᱴᱮᱱ ᱠᱚ ᱡᱟᱦᱟᱸ ᱠᱚ ᱢᱮᱛᱟᱜ ᱠᱟᱱ ᱟᱥᱮᱠᱟ ᱠᱚ ᱠᱷᱩᱞᱟᱹᱣ ᱠᱟᱜ ᱛᱚ ᱚᱸᱰᱮ ᱜᱤᱧ ᱮᱠᱷᱚᱱ ᱫᱚ ᱟᱵᱚ ᱥᱟᱱᱛᱟᱲᱤ ᱟᱲᱟᱝ ᱛᱮ ᱚᱞᱚᱜ ᱯᱟᱲᱦᱟᱜ ᱤᱧ ᱠᱟᱹᱴᱤᱡ ᱤᱧ ᱥᱮᱬᱟ ᱭᱮᱫᱟ ᱟᱨᱠᱤ ᱱᱤᱭᱟᱹᱜᱮ